ᱱᱤᱛᱳᱝ ᱫᱚ ᱟᱭᱢᱟ ᱡᱩᱜᱮᱨᱟᱭ ᱟᱭᱢᱟ ᱢᱟᱱᱮ ᱟᱭᱢᱟ ᱢᱟᱱᱮ ᱟᱭᱢᱟ ᱴᱚᱴᱷᱟᱨᱮ ᱤᱥᱠᱩᱞ ᱠᱚᱠᱚ ᱵᱤᱨᱤᱫ ᱠᱮᱫᱟ ᱚᱱᱟ ᱚᱞᱪᱤᱠᱤ ᱤᱥᱠᱩᱞ ᱥᱮᱫᱟᱭ ᱫᱚ ᱵᱟᱝ ᱛᱟᱦᱮᱸ ᱠᱟᱱᱟ ᱱᱤᱛᱚᱝ ᱫᱚ ᱟᱭᱢᱟ ᱡᱟᱭᱜᱟ ᱨᱮ ᱟᱭᱢᱟ ᱴᱚᱴᱷᱟᱨᱮ ᱵᱮᱱᱟᱣ ᱠᱟᱫᱟ ᱱᱤᱛᱚᱝ ᱫᱚ ᱠᱟᱹᱴᱤᱡ ᱠᱟᱹᱴᱤᱡ ᱠᱩᱲᱤ ᱠᱚ ᱞᱟᱹᱴᱩ ᱠᱩᱲᱤ ᱜᱤᱫᱽᱨᱟᱹ ᱠᱚ ᱟᱵᱚ ᱠᱚᱨᱮᱱ ᱢᱟᱱᱮ ᱱᱤᱛᱚᱜ ᱫᱚᱠᱚ ᱪᱟᱞᱟᱜ ᱠᱟᱱᱟ ᱚᱞᱪᱤᱠᱤ ᱤᱥᱠᱩᱞ ᱛᱮ ᱩᱱᱟᱹᱜ ᱫᱤᱱ ᱫᱚ ᱵᱟᱝ ᱛᱟᱦᱮᱸ ᱞᱮᱱᱟ ᱱᱤᱛᱚᱝ ᱫᱚ ᱵᱟᱹᱭ ᱵᱟᱹᱭ ᱛᱮ ᱵᱟᱹᱭ ᱵᱟᱹᱭᱛᱮ ᱚᱱᱟ ᱤᱭᱟᱹ ᱵᱚᱱ ᱞᱟᱦᱟ ᱪᱟᱞᱟᱜ ᱠᱟᱱᱟ ᱚᱞᱪᱤᱠᱤ ᱤᱥᱠᱩᱞ ᱨᱮ ᱟᱭᱢᱟ ᱦᱚᱲ ᱪᱟᱹᱠᱨᱤ ᱠᱚᱠᱚ ᱧᱟᱢ ᱠᱟᱫᱟ ᱚᱞᱪᱤᱠᱤ ᱯᱟᱲᱦᱟᱣ ᱠᱟᱛᱮᱫ ᱚᱞᱪᱤᱠᱤ ᱯᱟᱲᱦᱟᱣ ᱠᱟᱛᱮᱫ ᱤᱥᱠᱩᱞ ᱪᱟᱹᱠᱨᱤ ᱠᱚ ᱧᱟᱢ ᱠᱮᱫᱟ ᱪᱟᱹᱠᱨᱤ ᱧᱟᱢ ᱠᱟᱛᱮᱫ ᱱᱤᱛᱚᱝ ᱫᱚ ᱟᱹᱵᱩᱣᱟᱜ ᱦᱚᱲᱟᱜ ᱢᱟᱱᱮ ᱟᱵᱚ ᱟᱹᱫᱤᱵᱟᱹᱥᱤᱭᱟᱜ ᱧᱮᱞ ᱧᱮᱞᱛᱮ ᱱᱤᱛᱚᱝ ᱫᱤᱠᱩ ᱠᱚᱦᱚᱸ ᱚᱞᱪᱤᱠᱤ ᱨᱮᱠᱚ ᱯᱟᱲᱦᱟᱜ ᱠᱟᱱᱟ ᱟᱵᱚ ᱦᱚᱲᱟᱜ ᱧᱮᱞ ᱧᱮᱞ ᱛᱮ ᱚᱞᱪᱤᱠᱤ ᱨᱮᱦᱚᱸ ᱠᱚ ᱯᱟᱲᱦᱟᱜ ᱠᱟᱱᱟ ᱫᱤᱠᱩ ᱠᱚ ᱢᱟᱱᱮ ᱟᱵᱚᱣᱟᱜ ᱫᱚ ᱟᱭᱢᱟ ᱥᱩᱡᱳᱜᱽ ᱥᱩᱵᱤᱫᱷᱟ ᱧᱟᱢᱚᱜ ᱠᱟᱱᱛᱮ ᱚᱞᱪᱤᱠᱤ ᱤᱭᱟᱹᱛᱮ ᱱᱤᱛᱚᱝ